ᱪᱟᱞᱟᱣ ᱦᱩᱭ ᱞᱮᱱᱟ ᱜᱟᱹᱰᱤ ᱛᱮ ᱯᱷᱳᱴᱳ ᱛᱩᱞᱟᱹᱣ ᱛᱚ ᱯᱷᱮᱥᱵᱩᱠ ᱨᱮᱧ ᱟᱯᱞᱳᱰ ᱵᱟᱲᱟ ᱞᱮᱫᱟ ᱠᱚᱭᱮᱠᱴᱤ ᱟᱫᱚ ᱡᱟᱹᱥᱛᱤ ᱠᱚ ᱠᱚᱢᱮᱱᱴ ᱤᱧ ᱠᱟᱱᱟ ᱡᱮ ᱚᱠᱟᱨᱮᱢ ᱛᱩᱞᱟᱹᱣ ᱟ ᱠᱮᱫᱟ ᱢᱚᱸᱡᱽ ᱢᱚᱸᱡᱽ ᱯᱷᱳᱴᱳ ᱠᱚᱢᱮᱴ ᱟᱹᱧ ᱠᱟᱱᱟ ᱠᱚ ᱛᱚ ᱚᱱᱟ ᱞᱟᱹᱜᱤᱫ ᱟᱨᱚ ᱩᱸᱰᱩᱠ ᱦᱩᱭ ᱮᱱᱟ ᱯᱷᱳᱴᱳ ᱜᱨᱟᱯᱷᱤ ᱨᱟᱥᱛᱟ ᱨᱟᱥᱛᱟ ᱛᱮ ᱯᱷᱳᱴᱳ ᱥᱩᱴ ᱠᱮᱫᱼᱟ ᱛᱚ ᱟᱭᱢᱟ ᱡᱟᱭᱜᱟ ᱫᱟᱬᱟ ᱠᱮᱫᱼᱟ ᱯᱷᱳᱴᱳ ᱞᱟᱹᱜᱤᱫ ᱛᱚ ᱜᱚᱴᱟ ᱥᱩᱴ ᱵᱟᱲᱟ ᱦᱩᱭ ᱮᱱᱟ ᱞᱮᱠᱟᱛᱮ ᱛᱚ ᱚᱱᱟ ᱫᱚ ᱵᱚ ᱫᱚ ᱡᱟᱹᱥᱛᱤ ᱠᱚ ᱠᱚᱢᱮᱰ ᱟᱹᱧ ᱠᱟᱱ ᱛᱟᱦᱮᱸ ᱯᱷᱮᱥ ᱵᱩᱠ ᱨᱮ ᱡᱮ ᱫᱟᱫᱟ ᱚᱠᱟ ᱠᱚᱨᱮᱢ ᱯᱷᱳᱴᱳᱭᱮᱫ ᱛᱟᱦᱮᱸ ᱢᱚᱸᱡᱽ ᱢᱚᱸᱡᱽ ᱛᱚ ᱟᱨᱚᱜᱮ ᱠᱚ ᱢᱮᱱ ᱮᱫᱟ ᱟᱨᱚ ᱡᱟᱭᱜᱟ ᱩᱫᱩᱜ ᱟᱞᱮᱢ ᱟᱢ ᱡᱮ ᱯᱷᱳᱴᱳ ᱟᱯᱞᱳᱴ ᱠᱟᱛᱮᱫ ᱮᱢ ᱟᱲᱟᱜᱽ ᱞᱮᱫ ᱛᱚ ᱚᱱᱟ ᱞᱟᱹᱜᱤᱫ ᱟᱨ ᱦᱚᱸ ᱡᱟᱹᱥᱛᱤ ᱛᱚ ᱩᱸᱰᱩᱜ ᱵᱟᱲᱟ ᱦᱩᱭ ᱟᱠᱟᱱᱟ ᱛᱚ ᱯᱷᱳᱴᱳ ᱠᱚ ᱛᱩᱞᱟᱹᱣ ᱵᱟᱲᱟ ᱦᱩᱭᱩᱜ ᱠᱟᱱᱟ ᱟᱨᱚ ᱜᱮ